ᱱᱮᱛᱟᱨ ᱡᱟᱦᱟᱸ ᱠᱚ ᱠᱩᱨᱛᱤ ᱧᱟᱢᱚᱜ ᱠᱟᱱᱟ ᱚᱱᱟ ᱠᱚᱫᱚ ᱟᱹᱰᱤ ᱟᱭᱢᱟ ᱜᱮ ᱛᱷᱨᱤ ᱠᱚᱣᱟᱴᱟᱨ ᱠᱩᱨᱛᱤ ᱦᱟᱯ ᱦᱟᱛᱟ ᱠᱩᱨᱛᱤ ᱥᱮ ᱯᱷᱩᱞ ᱦᱟᱛᱟ ᱠᱩᱨᱛᱤ ᱫᱚ ᱵᱟᱝ ᱧᱟᱢᱚᱜ ᱠᱟᱱᱟ ᱢᱮᱱᱞᱮᱠᱷᱟᱱ ᱜᱮ ᱜᱟᱱᱚᱜᱼᱟ ᱟᱨ ᱡᱷᱚᱛᱚ ᱦᱚᱲ ᱫᱚ ᱛᱷᱨᱤ ᱠᱚᱣᱟᱴᱟᱨ ᱠᱩᱨᱛᱤ ᱵᱟᱝᱠᱚ ᱠᱩᱥᱤᱭᱟᱜᱼᱟ ᱵᱤᱥᱮᱥ ᱠᱟᱭᱛᱮ ᱞᱚᱞᱚ ᱥᱮᱛᱳᱝ ᱫᱤᱱ ᱫᱚ ᱵᱟᱝ ᱠᱚ ᱦᱚᱨᱚᱜ ᱞᱟᱹᱜᱤᱫᱚᱜᱼᱟ ᱟᱨ ᱠᱩᱨᱛᱤ ᱫᱚ ᱡᱷᱟᱹᱞ ᱛᱮᱦᱚᱸ ᱠᱷᱟᱴᱚ ᱜᱮᱭᱟ ᱚᱱᱟ ᱦᱚᱸ ᱵᱟᱝ ᱠᱩᱥᱤ ᱨᱮᱭᱟᱜ ᱢᱤᱫᱴᱟᱝ ᱚᱡᱮ ᱠᱟᱱᱟ